ᱡᱚᱸᱦᱟᱨ ᱜᱮ ᱤᱧ ᱢᱮᱱᱮᱫ ᱠᱟᱱᱟ ᱱᱚᱜᱼᱚᱭ ᱢᱟᱞᱫᱟ ᱥᱮᱫ ᱠᱷᱚᱱ ᱦᱮᱸ ᱟᱞᱮ ᱥᱮᱱᱟᱜ ᱟᱞᱮ ᱥᱮᱫ ᱦᱚᱸ ᱱᱚᱜ ᱱᱚᱝᱠᱟ ᱥᱟᱱᱛᱟᱞ ᱥᱚᱢᱟᱡᱽ ᱨᱮ ᱞᱩᱝᱜᱤ ᱯᱟᱹᱧᱪᱤ ᱯᱟᱹᱧᱪᱤ ᱥᱟᱹᱲᱤ ᱠᱚ ᱦᱚᱨᱚᱜ ᱵᱟᱸᱫᱮ ᱪᱩᱲᱤ ᱥᱟᱠᱚᱢ ᱢᱟᱞᱟ ᱢᱩᱫᱟᱹᱢ ᱠᱚ ᱟᱨ ᱠᱚᱲᱟ ᱠᱚ ᱦᱚᱸ ᱠᱚᱲᱟ ᱠᱚᱫᱚ ᱡᱮᱥᱮ ᱯᱟᱹᱧᱪᱤ ᱠᱚ ᱠᱚ ᱰᱮᱸᱜᱟᱭᱮᱫᱟ ᱫᱷᱩᱛᱤ ᱠᱚ ᱚᱱᱠᱟ ᱜᱮ ᱦᱮᱸ ᱦᱮᱸ ᱮᱱᱛᱮ ᱥᱟᱱᱛᱟᱲ ᱥᱚᱢᱟᱡᱽ ᱨᱮᱫᱚ ᱤᱱᱟᱹ ᱠᱚ ᱠᱟᱱ ᱜᱮᱭᱟ ᱛᱷᱚ ᱟᱥᱚᱞ ᱤᱭᱟᱹᱣᱟᱜ ᱫᱚ ᱥᱟᱱᱛᱟᱲ ᱥᱚᱢᱟᱡᱽ ᱡᱮᱥᱮ ᱪᱮᱫ ᱞᱮᱠᱟ ᱪᱟᱞᱟᱜ ᱛᱟᱵᱚᱱᱟ ᱟᱵᱚᱣᱟᱜ ᱥᱚᱢᱟᱡᱽ ᱨᱮ ᱦᱚᱨᱚᱜ ᱵᱟᱸᱫᱮᱹ ᱦᱮᱸ ᱟᱞᱮ ᱥᱮᱡ ᱱᱚᱜᱼᱚᱭ ᱢᱚᱡᱽ ᱜᱮ ᱪᱟᱞᱟᱜ ᱠᱟᱱᱟ ᱟᱨ ᱢᱚᱡᱽ ᱜᱮ ᱪᱟᱞᱟᱣ ᱵᱟᱱᱟᱣ ᱟᱹᱜᱩᱣᱟᱠᱟᱱᱟ ᱱᱤᱛᱚᱜ ᱦᱚᱸ ᱥᱚᱦᱨᱟᱭ ᱯᱚᱨᱚᱵᱽ ᱨᱮ ᱯᱮᱲᱟ ᱯᱩᱨᱵᱩ ᱠᱟᱨᱮᱞᱮ ᱞᱟᱹᱭ ᱟᱹᱜᱩᱭᱮᱫ ᱠᱚᱣᱟ ᱟᱨ ᱯᱩᱡᱟᱹ ᱯᱟᱴ ᱮᱫᱟᱞᱮ ᱦᱚᱸ ᱦᱮᱸ ᱚᱱᱠᱟ ᱜᱮ ᱟᱨ ᱦᱚᱸ ᱴᱷᱤᱠ ᱦᱮᱸ ᱢᱟ ᱡᱚᱸᱦᱟᱨ ᱜᱮ